ᱦᱮᱞᱳ ᱱᱚᱣᱟ ᱨᱤᱯᱳᱨᱴᱟᱨ ᱠᱟᱱᱟ ᱤᱧ ᱫᱚ ᱯᱷᱩᱞᱰᱟᱝᱜᱟ ᱟᱹᱛᱩ ᱠᱷᱚᱱᱤᱧ ᱢᱮᱱᱮᱫ ᱛᱟᱦᱮᱸᱱᱟ ᱟᱵᱮᱱ ᱫᱚ ᱨᱤᱯᱳᱨᱴᱟᱨ ᱵᱮᱱ ᱢᱮᱱ ᱮᱫᱟ ᱦᱩᱸ ᱵᱟᱝ ᱟᱸᱡᱚᱢ ᱠᱟᱜ ᱛᱟᱦᱮᱸᱱᱟ ᱡᱮ ᱟᱯᱮ ᱵᱟᱠᱡᱩᱱᱩ ᱯᱚᱛᱨᱤᱠᱟ ᱯᱮ ᱤᱭᱟᱹ ᱨᱮᱯᱮ ᱠᱟᱹᱢᱤᱭᱮᱫᱟ

ᱦᱩᱸ ᱦᱩᱸ ᱚ ᱛᱟᱞᱦᱮ ᱱᱚᱣᱟ ᱵᱟᱠᱡᱩᱞᱩ ᱯᱚᱛᱨᱤᱠᱟ ᱨᱮᱫᱚ ᱡᱚᱛᱚ ᱞᱮᱠᱟᱱᱟᱜ ᱠᱷᱚᱵᱚᱨ ᱜᱮ ᱧᱟᱢᱚᱜ ᱠᱟᱱᱟ ᱛᱟᱦᱮᱸᱱ ᱜᱮᱭᱟ ᱦᱩᱸ ᱴᱷᱤᱠ ᱜᱮᱭᱟ